ᱞᱟᱦᱟᱛᱮᱫᱚ ᱢᱟᱱᱮ ᱠᱤ ᱠᱚᱞᱚᱢᱛᱤᱧ ᱚᱞᱮᱫ ᱠᱟᱱ ᱛᱟᱦᱮᱱᱟ ᱡᱮ ᱚᱝᱠᱟ ᱫᱚ ᱵᱷᱩᱞᱩᱜ ᱜᱮᱭᱟ ᱚᱠᱟᱨᱮ ᱠᱷᱤᱫᱤᱵᱤᱫᱤ ᱚᱞᱚᱜ ᱜᱮᱭᱟ ᱢᱟᱱᱮ ᱢᱤᱫᱴᱮᱱ ᱢᱤᱫᱴᱮᱱ ᱩᱱᱟᱹᱜ ᱵᱟᱝ ᱧᱮᱞᱚᱜᱼᱟ ᱢᱚᱡᱽ ᱟᱨ ᱱᱤᱛᱳᱜ ᱱᱤᱛᱳᱜ ᱫᱚ ᱵᱟᱹᱭᱼᱵᱟᱹᱭᱛᱮ ᱢᱟᱱᱮ ᱚᱱᱞᱟᱭᱤᱱ ᱥᱤᱥᱴᱮᱢ ᱢᱳᱵᱟᱭᱤᱞ ᱛᱮ ᱦᱳᱭᱛᱳ ᱵᱟ ᱱᱚᱣᱟ ᱢᱟᱱᱮ ᱢᱟᱱᱮ ᱪᱮᱫ ᱤᱧ ᱞᱟᱹᱭᱟ ᱠᱚᱢᱯᱤᱭᱩᱴᱟᱨ ᱛᱮ ᱚᱞ ᱠᱟᱛᱮᱫ ᱯᱨᱤᱱᱴ ᱟᱣᱩᱴ ᱫᱟᱠᱚ ᱢᱚᱡᱽᱜᱮ ᱧᱮᱞᱚᱜ ᱠᱟᱱᱟ ᱚᱱᱟ ᱛᱮᱜᱮ ᱟᱨᱠᱤᱧ ᱢᱮᱱᱫᱟ ᱱᱤᱛ ᱠᱟᱛᱮᱫ ᱫᱚ ᱡᱚᱛᱚ ᱠᱤᱪᱷᱩ ᱯᱟᱞᱴᱟᱜ ᱠᱟᱱᱟ ᱞᱮᱯᱴᱚᱯ ᱩᱰᱩᱠᱮᱱᱟ ᱢᱳᱵᱟᱭᱤᱞ ᱩᱰᱩᱠᱮᱱᱟ ᱠᱚᱞᱚᱢ ᱛᱮᱱᱟᱜ ᱚᱞ ᱫᱚ ᱵᱟᱹᱭᱼᱵᱟᱹᱭᱛᱮ ᱪᱟᱵᱟᱜ ᱠᱟᱱᱟ ᱱᱚᱣᱟ ᱜᱮ ᱡᱟ ᱢᱮᱪᱤᱥ ᱫᱚ